ᱤᱧ ᱫᱚ ᱵᱟᱱᱟᱨ ᱤᱥᱤᱱ ᱜᱮᱧ ᱠᱩᱥᱤᱭᱟᱜᱼᱟ ᱠᱩᱥᱤ ᱫᱚ ᱟᱫᱚ ᱢᱮᱱᱠᱷᱟᱱ ᱥᱟᱦᱟᱱᱛᱮ ᱤᱥᱤᱱ ᱡᱟᱥᱛᱤᱧ ᱠᱩᱥᱤᱭᱟᱜᱼᱟ ᱪᱮᱫᱟᱜ ᱥᱮ ᱥᱟᱦᱟᱱᱛᱮ ᱤᱥᱤᱱ ᱫᱚ ᱠᱟᱹᱴᱤᱡ ᱫᱷᱩᱝᱜᱟᱹᱜ ᱨᱮᱦᱚᱸ ᱟᱹᱰᱤ ᱥᱤᱵᱤᱞ ᱜᱮᱭᱟ ᱚᱱᱟᱫᱚ ᱥᱚ ᱦᱮᱡ ᱵᱩᱡᱷᱟᱹᱣ ᱞᱮᱠᱟᱧ ᱵᱩᱡᱷᱟᱹᱣᱟ ᱟᱨ ᱵᱮᱵᱚᱦᱟᱨ ᱫᱚ ᱦᱟᱸᱜ ᱯᱮᱥᱟᱨ ᱠᱩᱠᱟᱨ ᱫᱚ ᱠᱷᱩᱵ ᱡᱟᱹᱥᱛᱤ ᱫᱚ ᱵᱟᱝ ᱵᱮᱵᱚᱦᱟᱨᱚᱜᱼᱟ ᱥᱚᱢᱚᱭ ᱵᱟᱝ ᱛᱟᱦᱮᱱᱟ ᱩᱱ ᱥᱚᱢᱚᱭ ᱛᱮᱫ ᱵᱮᱵᱚᱦᱟᱨᱚᱜᱼᱟ ᱟᱨ ᱥᱚᱵ ᱥᱚᱢᱚᱭ ᱥᱟᱦᱟᱱ ᱛᱮᱜᱮ ᱵᱮᱵᱚᱦᱟᱨ ᱫᱚ ᱦᱟᱸᱜ ᱵᱮᱵᱚᱦᱟᱨᱚᱜᱼᱟ ᱟᱨ ᱥᱤᱵᱤᱞ ᱞᱮᱠᱟ ᱛᱮᱫᱚᱸ ᱦᱟᱸᱜ ᱡᱟᱹᱥᱛᱤ ᱫᱚ ᱥᱟᱦᱟᱱ ᱜᱮ ᱥᱤᱵᱤᱞ ᱫᱩᱧ ᱥᱟᱦᱟᱱ ᱛᱮ ᱤᱥᱤᱱᱟᱜ ᱜᱮ ᱥᱤᱵᱤᱞ ᱫᱩᱧ ᱵᱩᱡᱷᱟᱹᱣᱟ ᱟᱨ ᱯᱮᱥᱟᱨ ᱠᱩᱠᱟᱨ ᱛᱮᱫᱚ ᱠᱷᱩᱵ ᱮᱠᱴᱟ ᱥᱤᱵᱤᱞ ᱫᱚ ᱵᱟᱹᱧ ᱵᱩᱡᱷᱟᱹᱣᱟ ᱛᱚᱵᱮ ᱯᱮᱥᱟᱨ ᱠᱩᱠᱟᱨ ᱛᱮ ᱤᱥᱤᱱ ᱡᱟᱹᱥᱛᱤ ᱛᱮ ᱪᱟᱬ ᱤᱥᱤᱱᱚᱜᱼᱟ ᱮᱭ ᱤᱱᱟᱹᱜᱮ